ᱡᱷᱟᱲᱠᱷᱚᱸᱰ ᱨᱮ ᱥᱟᱶᱟᱨ ᱥᱩᱵᱤᱫᱷᱟ ᱫᱚ ᱢᱮᱱᱟᱜᱼᱟ ᱡᱮᱢᱚᱱ ᱥᱚᱨᱠᱟᱨᱤ ᱨᱩᱣᱟᱹᱜ ᱦᱟᱹᱥᱩ ᱨᱮ ᱮᱢ ᱠᱟᱜᱼᱟᱭ ᱮᱢᱟᱨᱡᱮᱱᱥᱤ ᱨᱮ ᱮᱢᱵᱩᱞᱮᱱᱥ ᱯᱷᱤᱨ ᱠᱳᱴᱟ ᱨᱮ ᱡᱟᱦᱟᱸ ᱛᱤᱱᱟᱹᱜ ᱢᱮᱱᱟᱜ ᱵᱚᱱᱟ ᱠᱟᱨᱰ ᱨᱮ ᱡᱚᱛᱚ ᱦᱚᱲ ᱯᱟᱸᱪ ᱯᱟᱸᱪ ᱠᱤᱞᱳ ᱠᱟᱛᱮ ᱮᱢᱟᱵᱚᱱ ᱠᱟᱱᱟᱭ ᱯᱷᱨᱤ ᱤᱱᱟᱹ ᱯᱚᱨᱮ ᱮᱢᱠᱟᱫ ᱵᱚᱱᱟᱭ ᱡᱚᱞ ᱴᱮᱝᱠᱤ ᱚᱲᱟᱜ ᱫᱷᱟᱹᱵᱤᱡ ᱫᱟᱜ ᱦᱤᱡᱩᱜ ᱠᱟᱱᱟ ᱟᱨ ᱜᱤᱫᱽᱨᱟᱹ ᱜᱤᱫᱽᱨᱟᱹ ᱡᱟᱦᱟᱸᱭ ᱥᱚᱨᱠᱟᱨᱤ ᱥᱠᱩᱞ ᱨᱮ ᱯᱟᱲᱦᱟᱜ ᱠᱟᱱᱟᱭ ᱯᱮᱱᱥᱤᱞ ᱠᱚᱯᱤ ᱠᱤᱛᱟᱵ ᱱᱟᱭᱤᱱ ᱴᱮᱱ ᱠᱞᱟᱥ ᱫᱷᱟᱹᱵᱤᱡ ᱠᱚ ᱮᱢᱟ ᱠᱚ ᱠᱟᱱᱟ ᱪᱮᱫᱟᱜ ᱢᱟᱲᱟᱝ ᱫᱚ ᱠᱤᱛᱟᱹᱵ ᱠᱚ ᱠᱷᱟᱹᱛᱤᱨ ᱦᱚᱸ ᱜᱤᱫᱽᱨᱟᱹ ᱠᱚ ᱵᱟᱵᱚᱱ ᱯᱟᱲᱦᱟᱣ ᱫᱟᱲᱮᱭᱟᱠᱚ ᱛᱟᱦᱮᱸᱫᱼᱟ ᱟᱨ ᱚᱱᱟ ᱠᱚ ᱵᱤᱥᱚᱭᱛᱮ ᱡᱷᱟᱲᱠᱷᱚᱸᱰ ᱨᱮ ᱱᱤᱛᱚᱜ ᱫᱚ ᱩᱱᱟᱹᱜ ᱠᱷᱚᱱ ᱩᱱᱟᱹᱜ ᱟᱸᱴ ᱫᱚ ᱵᱟᱹᱪᱩᱜᱼᱟ ᱡᱚᱛᱚᱜᱮ ᱥᱚᱢᱟᱫᱷᱟᱱ ᱟᱠᱟᱫ ᱛᱟᱵᱚᱱ ᱜᱮᱭᱟᱭ ᱟᱨ ᱚᱞᱪᱤᱠᱤ ᱚᱞᱪᱤᱠᱤ ᱛᱮᱦᱚᱸ ᱟᱹᱰᱤᱜᱟᱱ ᱵᱚᱱ ᱴᱚᱯᱟᱨ ᱤᱫᱤᱜ ᱠᱟᱱᱟ ᱜᱤᱫᱽᱨᱟᱹ ᱠᱚ ᱛᱟᱵᱚᱱ ᱴᱷᱤᱠ ᱴᱷᱟᱠ ᱜᱮ ᱢᱮᱱᱟᱜ ᱠᱚᱣᱟ ᱚᱞᱪᱤᱠᱤ ᱨᱮ ᱥᱠᱩᱞ ᱨᱮ ᱱᱤᱛᱚᱜ ᱨᱮᱸᱜᱮᱡ ᱦᱚᱲ ᱦᱚᱸ ᱯᱟᱲᱦᱟᱣ ᱫᱚ ᱠᱚᱥᱴᱚ ᱫᱚ ᱵᱟᱵᱚᱱ ᱵᱩᱡᱷᱟᱹᱣᱮᱫᱼᱟ ᱢᱤᱫ ᱵᱮᱲᱟ ᱚᱲᱟᱜ ᱨᱮ ᱡᱚᱢ ᱠᱟᱜ ᱠᱷᱟᱱᱮ ᱢᱤᱫ ᱵᱮᱲᱟ ᱫᱚ ᱡᱚᱢ ᱠᱟᱛᱮᱫ ᱮ ᱦᱤᱡᱩᱜ ᱠᱟᱱᱟ ᱥᱠᱩᱞ ᱠᱷᱚᱱᱟᱜ ᱫᱟᱹᱞ ᱟᱹᱞᱩ ᱥᱚᱵᱽᱡᱤ ᱫᱟᱠᱟ ᱡᱮᱛᱮᱭᱟᱜ ᱜᱮ ᱜᱤᱫᱽᱨᱟᱹ ᱠᱚ ᱮᱢᱟ ᱠᱚ ᱠᱟᱱᱟ ᱵᱮᱜᱽ ᱡᱩᱫᱤ ᱜᱚᱜ ᱞᱟᱹᱜᱤᱫ ᱵᱟᱹᱪᱩᱜᱼᱟ ᱵᱮᱜᱽ ᱜᱚᱜ ᱠᱟᱛᱮᱫ ᱠᱚ ᱦᱤᱡᱩᱜ ᱠᱟᱱᱟ ᱵᱮᱜᱽ ᱠᱚ ᱮᱢᱟ ᱠᱚ ᱠᱟᱱᱟ ᱯᱮᱱᱥᱤᱞ ᱠᱚ ᱮᱢᱟ ᱠᱚ ᱠᱟᱱᱟ ᱫᱟᱠᱟ ᱦᱚᱸᱠᱚ ᱮᱢᱟ ᱠᱚ ᱠᱟᱱᱟ ᱟᱨ ᱡᱩᱛᱟᱹ ᱢᱚᱡᱟ ᱦᱚᱸᱠᱚ ᱮᱢᱟ ᱠᱚ ᱠᱟᱱᱟ ᱡᱟᱦᱟᱸᱭ ᱜᱤᱫᱽᱨᱟᱹ ᱵᱟᱠᱚ ᱧᱟᱢᱮᱜᱼᱟ ᱮᱠᱟᱣᱩᱱᱴ ᱠᱚ ᱠᱷᱩᱞᱟᱹᱣ ᱦᱚᱪᱚᱭᱮᱫ ᱠᱚᱣᱟ ᱯᱩᱭᱥᱟᱹ ᱦᱚᱸᱠᱚ ᱮᱢᱟ ᱠᱚ ᱠᱟᱱᱟ ᱚᱱᱟ ᱠᱚ ᱵᱤᱥᱚᱭᱛᱮ ᱱᱤᱛᱚᱜ ᱫᱚ ᱯᱟᱲᱦᱟᱣ ᱞᱮᱠᱷᱟ ᱦᱚᱸ ᱟᱴ ᱫᱚ ᱵᱟᱝ ᱠᱟᱱᱟ ᱢᱟᱲᱟᱝ ᱫᱚ ᱟᱞᱮ ᱦᱚᱸᱞᱮ ᱯᱟᱲᱦᱟᱜ ᱛᱟᱦᱮᱱᱟ ᱡᱷᱚᱞᱟ ᱛᱮᱞᱮ ᱤᱫᱤ ᱛᱟᱦᱮᱱᱟ ᱱᱤᱛᱚᱜ ᱫᱚ ᱡᱷᱚᱞᱟ ᱫᱚ ᱵᱟᱝᱜᱮ ᱡᱟᱦᱟᱸ ᱛᱤᱱᱟᱹᱜ ᱜᱮ ᱨᱮᱸᱜᱮᱡ ᱚᱨᱮᱡ ᱜᱤᱫᱽᱨᱟᱹ ᱠᱚ ᱯᱟᱲᱦᱟᱜ ᱠᱟᱱᱟ ᱯᱨᱟᱭᱵᱷᱮᱴ ᱜᱤᱫᱽᱨᱟᱹ ᱞᱮᱠᱟ ᱜᱮᱠᱚ ᱦᱮᱡ ᱥᱮᱱᱚᱜ ᱠᱟᱱᱟ ᱟᱨ ᱧᱮᱞ ᱦᱚᱸᱠᱚ ᱧᱮᱞᱚᱜ ᱠᱟᱱᱟ ᱥᱟᱯᱷᱟ ᱥᱩᱛᱨᱚ ᱢᱟᱲᱟᱝ ᱞᱮᱠᱟ ᱫᱚ ᱵᱟᱹᱪᱩᱜ ᱠᱚᱣᱟ ᱟᱨ ᱚᱱᱟ ᱠᱚ ᱢᱮᱱ ᱠᱟᱛᱮᱫ ᱡᱷᱟᱲᱠᱷᱚᱸᱰ ᱨᱮ ᱱᱤᱛᱚᱜ ᱫᱚ ᱢᱟᱲᱟᱝ ᱫᱚ ᱵᱚᱦᱩᱫ ᱠᱚ ᱠᱚᱥᱴᱚ ᱟᱠᱟᱱᱟ ᱦᱩᱭ ᱫᱟᱲᱮᱭᱟᱜᱼᱟ ᱱᱤᱛᱚᱜ ᱱᱤᱡᱮ ᱵᱤᱫᱟᱹᱞ ᱨᱮᱫᱚ ᱟᱹᱰᱤᱜᱮ ᱵᱮᱥ ᱢᱮᱱᱟᱜ ᱵᱚᱱᱟ ᱟᱨ ᱟᱹᱰᱤ ᱜᱤᱫᱽᱨᱟᱹ ᱦᱚᱸ ᱵᱮᱥ ᱜᱤᱧ ᱫᱚᱦᱚ ᱟᱠᱟᱫ ᱠᱚᱣᱟ ᱥᱚᱨᱠᱟᱨᱤ ᱥᱠᱩᱞ ᱨᱮ ᱯᱟᱲᱦᱟᱜ ᱞᱟᱹᱜᱤᱫ ᱥᱮᱱᱛᱮ ᱴᱷᱤᱠ ᱜᱮ ᱪᱟᱞᱟᱜ ᱠᱟᱱᱟ